ᱱᱚᱣᱟ ᱟᱞᱮ ᱴᱚᱴᱦᱟ ᱨᱮᱫᱚ ᱪᱮᱬᱮ ᱠᱚᱫᱚ ᱟᱹᱰᱤ ᱞᱮᱠᱟᱱ ᱪᱮᱬᱮ ᱠᱚ ᱢᱮᱱᱟᱜ ᱠᱚᱣᱟ ᱠᱟᱹᱦᱩ ᱠᱚ ᱢᱟᱨᱟᱝ ᱠᱚ ᱠᱩᱲᱤᱫ ᱠᱚ ᱦᱚᱸ ᱢᱮᱱᱟᱜ ᱠᱚᱜᱮᱭᱟ ᱠᱤᱥᱱᱤ ᱠᱚ ᱦᱚᱱ ᱢᱮᱱᱟᱜ ᱠᱚᱜᱮᱭᱟ ᱠᱚᱸᱜ ᱠᱚ ᱦᱚᱸ ᱢᱮᱱᱟᱜ ᱠᱚᱜᱮᱭᱟ ᱟᱨ ᱯᱤᱭᱳ ᱪᱮᱬᱮ ᱠᱚ ᱦᱚᱸ ᱢᱮᱱᱟᱜ ᱠᱚᱜᱮᱭᱟ ᱞᱩᱵᱩᱜ ᱠᱤᱥᱱᱤ ᱦᱚᱱ ᱢᱮᱱᱟᱜ ᱠᱚᱜᱮᱭᱟ ᱟᱨ ᱟᱹᱰᱤ ᱟᱭᱢᱟ ᱪᱮᱬᱮ ᱜᱮ ᱢᱮᱱᱟᱜ ᱠᱚᱣᱟ ᱯᱟᱨᱣᱟ ᱦᱚᱱ ᱚᱲᱟᱜ ᱨᱮᱠᱚ ᱛᱟᱦᱮᱱᱟ ᱩᱱᱠᱩ ᱦᱚᱱ ᱢᱮᱱᱟᱜ ᱠᱚᱜᱮᱭᱟ ᱟᱨ ᱤᱟᱹᱜ ᱠᱩᱥᱤ ᱞᱮᱠᱟᱱ ᱛᱮᱫᱚ ᱪᱮᱬᱮ ᱠᱚ ᱦᱚᱸ ᱢᱟᱨᱟᱫ ᱪᱮᱬᱮ ᱟᱹᱰᱤᱧ ᱠᱩᱥᱤᱭᱟᱠᱚᱣᱟ ᱟᱨ ᱯᱟᱨᱣᱟ ᱦᱚᱸ ᱟᱹᱰᱤᱧ ᱠᱩᱥᱤᱟᱠᱚᱣᱟ ᱱᱩᱠᱩ ᱫᱚ ᱱᱟᱯᱟᱭ ᱜᱮ ᱚᱲᱟᱜ ᱫᱩᱭᱟᱹᱨ ᱨᱮᱠᱚ ᱥᱩᱦᱟᱹᱱ ᱠᱟᱜᱟ ᱟᱨ ᱟᱹᱥᱩᱞ ᱞᱮᱠᱟᱛᱮ ᱢᱤᱨᱩ ᱪᱮᱬᱮ ᱦᱚᱸ ᱢᱮᱱᱟᱜ ᱠᱚᱜᱮᱭᱟ ᱟᱨ ᱩᱱᱠᱩ ᱦᱚᱸ ᱞᱮ ᱟᱹᱥᱩᱞ ᱵᱟᱲᱟ ᱠᱚᱜᱮᱭᱟ ᱱᱟᱯᱟᱭ ᱚᱠᱚᱡ ᱨᱚᱲ ᱠᱚ ᱠᱚ ᱟᱸᱡᱚᱢᱟ ᱪᱮᱫᱟ ᱠᱚ ᱟᱨ ᱠᱚ ᱜᱤᱫᱽᱨᱟᱹ ᱞᱮᱠᱟ ᱠᱚ ᱨᱚᱲᱟ ᱱᱚᱜᱼᱚᱸᱭ ᱱᱚᱝᱠᱟ ᱪᱮᱬᱮ ᱪᱤᱯᱨᱩᱫ ᱠᱚ ᱟᱹᱰᱤ ᱟᱭᱢᱟ ᱜᱮ ᱟᱞᱮ ᱴᱚᱴᱷᱟ ᱨᱮᱫᱚ ᱢᱮᱱᱟᱜ ᱟᱠᱟᱫ ᱠᱚᱣᱟ ᱟᱫᱚ ᱱᱟᱯᱟᱭ ᱚᱠᱚᱡ ᱠᱚ ᱨᱟᱜ ᱥᱚᱦᱟᱱᱟ ᱟᱞᱮ ᱱᱚᱣᱟ ᱴᱚᱴᱷᱟ ᱠᱚ ᱵᱤᱨᱼᱵᱩᱨᱩᱛᱮ ᱮᱥᱮᱫ ᱟᱠᱟᱱ ᱟᱛᱳ ᱫᱤᱥᱚᱢ ᱠᱚᱨᱮ ᱱᱟᱯᱟᱭ ᱚᱠᱚᱡ ᱠᱚ